ᱦᱮᱸ ᱦᱮᱞᱳ ᱦᱮᱸ ᱦᱮᱸ ᱱᱚᱣᱟ ᱜᱮ ᱫᱳᱠᱟᱱ ᱫᱚ ᱪᱮᱫ ᱡᱟᱸᱦᱟᱱᱟᱜ ᱮᱢ ᱞᱟᱹᱭᱮᱫ ᱛᱟᱸᱦᱮᱱ ᱦᱮᱸ ᱦᱮᱸ ᱧᱟᱢᱚᱜ ᱜᱮᱭᱟ ᱪᱮᱫ ᱞᱮᱠᱟᱱᱟᱜ ᱮᱢ ᱠᱷᱚᱡᱚᱜ ᱠᱟᱱᱟ ᱚ ᱦᱮᱸ ᱦᱮᱸ ᱦᱩᱭᱩᱜ ᱜᱮᱭᱟ ᱦᱤᱡᱩᱜ ᱢᱮ ᱛᱟᱦᱞᱮ ᱮᱜ ᱢᱟᱱᱮ ᱪᱮᱫ ᱞᱮᱠᱟ ᱠᱟᱞᱟᱨ ᱮᱢ ᱠᱩᱥᱤᱭᱟᱜ ᱠᱟᱱᱟ ᱟᱨ ᱠᱤᱪᱨᱤᱪ ᱠᱚᱫᱚ ᱛᱷᱚᱲᱟ ᱢᱳᱴᱟ ᱧᱚᱜ ᱜᱮ ᱢᱮᱱᱟᱜᱼᱟ ᱟᱨ ᱛᱷᱚᱲᱟ ᱫᱚ ᱯᱟᱛᱞᱟ ᱧᱚᱜ ᱢᱮᱱᱟᱜᱼᱟ ᱟᱫᱚ ᱧᱮᱞᱢᱮ ᱟᱢ ᱪᱮᱫ ᱞᱮᱠᱟᱱᱟᱜ ᱮᱢ ᱠᱩᱥᱤᱭᱟᱜ ᱠᱟᱱᱟ ᱱᱚᱣᱟ ᱠᱚᱨᱮᱱᱟᱜ ᱫᱟᱢ ᱫᱚ ᱦᱩᱭᱩᱜ ᱠᱟᱱᱟ ᱢᱟᱱᱮ ᱥᱳᱭᱮᱴᱟᱨ ᱫᱚ ᱦᱩᱭᱩᱜ ᱠᱟᱱᱟ ᱟᱢ ᱛᱤᱱᱥᱚ ᱞᱮᱠᱟ ᱠᱟᱹᱴᱤᱡ ᱟᱜ ᱫᱚ ᱯᱟᱛᱞᱟ ᱨᱮᱭᱟᱜ ᱫᱚ ᱟᱨ ᱢᱳᱴᱟ ᱟᱜ ᱫᱚ ᱦᱩᱭᱩᱜ ᱠᱟᱱᱟ ᱥᱟᱲᱮ ᱯᱟᱸᱥᱥᱳ ᱴᱟᱠᱟ ᱚᱱᱮ ᱚᱱᱠᱟ ᱟᱨ ᱱᱚᱣᱟ ᱴᱩᱯᱨᱤ ᱠᱚᱢ ᱦᱟᱛᱟᱣ ᱞᱮᱠᱷᱟᱱ ᱫᱚ ᱛᱤᱱᱥᱚ ᱟᱨ ᱢᱟᱱᱮ ᱜᱤᱫᱽᱨᱟᱹ ᱠᱚᱣᱟᱜ ᱟᱨ ᱢᱟᱱᱮ ᱟᱨ ᱢᱳᱡᱟ ᱠᱚ ᱢᱮᱱᱟᱜᱼᱟ ᱠᱟᱹᱴᱤᱡ ᱜᱤᱫᱽᱨᱟᱹ ᱠᱚᱣᱟᱜ ᱮᱠᱥᱳ ᱴᱟᱠᱟ ᱨᱮᱭᱟᱜ ᱱᱚᱣᱟ ᱠᱚᱸᱦᱚ ᱵᱮᱥ ᱟᱹᱰᱤ ᱢᱚᱸᱡ ᱱᱟᱯᱟᱭ ᱱᱟᱯᱟᱭ ᱜᱮᱭᱟ ᱨᱚᱝ ᱦᱚᱸ ᱟᱹᱰᱤ ᱢᱚᱸᱡ ᱛᱟᱦᱞᱮ ᱚᱠᱟᱴᱟᱜ ᱮᱢ ᱠᱩᱥᱤᱭᱟᱜ ᱠᱟᱱᱟ ᱥᱮᱨᱚᱢ ᱢᱟᱱᱮᱢ ᱦᱟᱛᱟᱣ ᱫᱟᱲᱮᱭᱟᱜᱼᱟ ᱧᱮᱞ ᱢᱮ ᱳ ᱮᱠᱮᱱ ᱢᱤᱫ ᱫᱤᱱ ᱜᱮ ᱵᱚᱱᱫᱚ ᱛᱟᱸᱦᱮᱱᱟ ᱵᱩᱫᱷ ᱵᱟᱨ ᱫᱤᱱ ᱦᱤᱞᱳᱜ ᱟᱨ ᱜᱳᱴᱟ ᱫᱤᱱᱜᱮ ᱡᱷᱤᱡ ᱜᱮ ᱛᱟᱸᱦᱮᱱᱟ ᱛᱚᱵᱮ ᱱᱚᱜ ᱚᱭ ᱥᱮᱛᱟᱜ ᱫᱚᱥᱴᱟ ᱠᱷᱚᱱ ᱟᱹᱭᱩᱵ ᱪᱟᱨᱴᱮ ᱦᱟᱹᱵᱤᱡ ᱟᱫᱚᱢ ᱫᱟᱲᱮᱭᱟᱜ ᱠᱷᱟᱱ ᱫᱚ ᱮᱱᱦᱤᱞᱳᱜ ᱚᱱᱟ ᱠᱚ ᱫᱤᱱᱜᱮ ᱦᱤᱡᱩᱜ ᱢᱮ ᱟᱨ ᱵᱩᱫᱷ ᱵᱟᱨ ᱦᱤᱞᱳᱜ ᱫᱚ ᱟᱞᱚᱢ ᱦᱤᱡᱩᱜᱼᱟ ᱠᱟᱨᱚᱱ ᱮᱱ ᱦᱤᱞᱳᱜ ᱫᱚ ᱵᱚᱱᱫᱚ ᱜᱮᱭᱟ ᱚᱱᱟ ᱠᱷᱟᱹᱛᱤᱨ ᱛᱮ ᱦᱮᱸ ᱧᱮᱞᱢᱮ ᱠᱩᱥᱤᱭᱟᱜ ᱠᱷᱟᱱ ᱫᱚᱢ ᱛᱷᱚᱲᱟ ᱜᱟᱱᱤᱧ ᱠᱚᱢ ᱫᱟᱲᱮᱭᱟᱢᱟ ᱛᱚᱵᱮ ᱤᱧ ᱦᱚᱸᱛᱚ ᱢᱤᱫᱴᱮᱱ ᱨᱮᱴ ᱠᱟᱱ ᱛᱤᱧᱟ ᱡᱚᱫᱤᱢ ᱡᱚᱫᱤᱢ ᱠᱩᱥᱤᱭᱟᱜ ᱠᱷᱟᱱ ᱫᱚ ᱛᱷᱚᱲᱟ ᱜᱟᱹᱱᱤᱧ ᱠᱚᱢ ᱫᱟᱲᱮ ᱟᱢᱟ ᱪᱮᱫ ᱞᱮᱠᱟᱢ ᱞᱟᱹᱭᱮᱫᱟ ᱟᱢ ᱥᱟᱲᱮ ᱛᱤᱱᱥᱚ ᱥᱟᱲᱮ ᱛᱤᱱᱥᱚ ᱫᱚ ᱯᱟᱥᱮᱪ ᱵᱟᱹᱧ ᱮᱢ ᱫᱟᱲᱮᱭᱟᱢᱟ ᱛᱤᱱᱥᱚ ᱫᱚ ᱛᱤᱱᱥᱚ ᱠᱩᱲᱤ ᱴᱟᱠᱟ ᱛᱟᱦᱞᱮ ᱠᱷᱟᱡ ᱫᱚ ᱦᱩᱭᱩᱜᱼᱟ ᱤᱧ ᱦᱚᱛᱚ ᱵᱟᱡᱟᱨ ᱠᱷᱚᱱᱤᱧ ᱟᱹᱜᱩᱭᱮᱫᱟ ᱤᱧ ᱦᱚᱸᱛᱚ ᱛᱷᱚᱲᱟ ᱜᱟᱱ ᱦᱟᱛ ᱠᱷᱚᱨᱪᱟ ᱫᱚ ᱫᱚᱦᱚᱭ ᱦᱩᱭᱩᱜ ᱛᱤᱧᱟ ᱟᱨ ᱵᱟᱝᱠᱷᱟᱱ ᱫᱚ ᱤᱱᱟᱹ ᱫᱟᱢ ᱛᱮᱜᱮᱧ ᱟᱠᱷᱨᱤᱧ ᱞᱮᱠᱷᱟᱱ ᱤᱧᱟᱹᱜ ᱞᱟᱵᱷ ᱫᱚ ᱵᱟᱝ ᱦᱩᱭᱩᱜ ᱠᱟᱱᱟ ᱛᱚ ᱚᱱᱟ ᱠᱷᱟᱹᱛᱤᱨ ᱛᱮ ᱠᱩᱲᱤ ᱴᱟᱠᱟ ᱜᱮ ᱵᱮᱥᱼᱟ ᱛᱤᱱᱥᱚ ᱠᱩᱲᱤ ᱴᱟᱠᱟᱜᱮ ᱵᱮᱥᱼᱟ ᱵᱮᱥ ᱴᱷᱤᱠ ᱜᱮᱭᱟ ᱯᱮᱭᱟ ᱯᱩᱱᱭᱟᱹᱢ ᱦᱟᱛᱟᱭᱮᱫ ᱠᱷᱟᱱ ᱛᱟᱦᱞᱮᱧ ᱠᱚᱢ ᱫᱟᱲᱮᱭᱟᱢ ᱜᱮᱭᱟ ᱛᱚᱵᱮ ᱧᱮᱞ ᱦᱩᱭᱩᱜ ᱛᱤᱧᱟ ᱛᱤᱱᱟᱹᱜ ᱜᱟᱱ ᱤᱧ ᱠᱚᱢᱟᱣ ᱫᱟᱲᱮᱭᱟᱢ ᱠᱚᱣᱟ ᱦᱮᱸ ᱟᱫᱚ ᱢᱟᱱᱮ ᱱᱤᱛᱚᱜ ᱜᱮ ᱤᱫᱤᱢ ᱢᱮᱱ ᱫᱟ ᱥᱮᱭ ᱯᱚᱨᱮᱛᱮ ᱚ ᱦᱮᱸ ᱵᱮᱥ ᱴᱷᱤᱠ ᱜᱮᱭᱟ ᱛᱟᱦᱞᱮ ᱛᱤᱱᱥᱚ ᱫᱚ ᱵᱟᱹᱧ ᱮᱢᱟᱢ ᱠᱟᱱᱟ ᱛᱟᱦᱞᱮ ᱛᱤᱱᱥᱚ ᱫᱚᱥ ᱴᱟᱠᱟ ᱦᱮᱸ ᱚᱱᱟᱛᱮ ᱢᱟᱱᱮ ᱱᱚᱜ ᱚᱭ ᱤᱧ ᱪᱟᱞᱟᱜ ᱠᱟᱱᱟ ᱛᱳ ᱵᱟᱡᱟᱨ ᱠᱚ ᱪᱟᱞᱟᱣ ᱦᱤᱡᱩᱜ ᱢᱟᱱᱮ ᱢᱩᱥᱠᱤᱞ ᱜᱤᱧ ᱵᱩᱡᱷᱟᱹᱣᱮᱫᱟ ᱟᱨ ᱥᱟᱭᱠᱮᱞ ᱛᱮ ᱪᱟᱞᱟᱜ ᱦᱩᱭᱩᱜ ᱠᱟᱱ ᱛᱤᱧᱟ ᱠᱟᱹᱴᱤᱡ ᱤᱭᱟᱹ ᱠᱚᱸᱦᱚ ᱦᱩᱭᱩᱜ ᱠᱟᱱ ᱛᱤᱧᱟᱹ ᱟᱫᱚ ᱛᱷᱚᱲᱟᱜᱟᱱ ᱦᱟᱛ ᱠᱷᱚᱨᱪᱟ ᱵᱟᱹᱧ ᱫᱚᱦᱚ ᱞᱮᱠᱷᱟᱡ ᱤᱧᱦᱚᱸ ᱟᱹᱰᱤ ᱢᱩᱥᱠᱤᱞ ᱜᱤᱧ ᱵᱩᱡᱷᱟᱹᱣᱭᱮᱫᱟ ᱥᱚᱝᱥᱟᱨ ᱦᱚᱸᱛᱚ ᱢᱮᱱᱟᱜ ᱛᱤᱧᱟ ᱤᱧᱟᱹᱜ ᱦᱚᱸ ᱟᱫᱚ ᱚᱱᱟ ᱠᱷᱟᱹᱛᱤᱨ ᱛᱮ ᱡᱟᱭᱦᱳᱠ ᱛᱤᱱᱥᱚ ᱫᱚᱥ ᱴᱟᱠᱟ ᱛᱮᱜᱮ ᱟᱪᱪᱷᱟ ᱚᱱᱟ ᱛᱮᱜᱮᱧ ᱮᱢᱟᱢᱟ ᱴᱷᱤᱠᱮᱢ ᱞᱟᱹᱭᱫᱟ ᱚ ᱦᱮᱸ ᱢᱟ ᱵᱮᱥ ᱴᱷᱤᱠ ᱜᱮᱭᱟ ᱛᱟᱦᱞᱮ ᱚᱱᱟ ᱜᱤᱧ ᱞᱟᱹᱭᱫᱟ ᱛᱟᱦᱞᱮ ᱚᱱᱠᱟ ᱞᱮᱠᱟᱜᱮ ᱛᱟᱦᱞᱮ ᱠᱟᱛᱷᱟᱭᱮᱱᱟ ᱦᱮᱸ ᱚᱱᱠᱟ ᱠᱟᱛᱮᱜ ᱫᱤᱱ ᱦᱤᱞᱳᱜ ᱛᱤᱥᱚᱜ ᱦᱤᱡᱩᱜ ᱮᱢ ᱞᱟᱹᱭᱫᱟ ᱟ ᱢ ᱫᱚ ᱚ ᱵᱮᱥ ᱴᱷᱤᱠ ᱜᱮᱭᱟ ᱛᱟᱦᱞᱮ ᱦᱤᱡᱩᱜ ᱢᱮ ᱦᱮᱸ ᱛᱮᱦᱤᱧ ᱫᱚ ᱥᱚᱱᱤᱵᱟᱨ ᱠᱟᱱᱟ ᱚᱥᱩᱵᱤᱫᱷᱟ ᱫᱚ ᱵᱟᱹᱱᱩᱜᱼᱟ ᱛᱚᱵᱮ ᱪᱟᱨᱴᱟ ᱫᱷᱟᱹᱵᱤᱡ ᱠᱷᱩᱞᱟᱣ ᱛᱟᱸᱦᱮᱱ ᱠᱟᱱᱟ ᱚᱱᱟ ᱯᱚᱨᱮ ᱫᱳᱧ ᱵᱚᱱᱫᱚᱭᱮᱫᱟ ᱚ ᱛᱟᱦᱞᱮ ᱠᱷᱟᱱ ᱫᱚ ᱛᱟᱲᱟ ᱛᱟᱲᱤᱢ ᱦᱮᱡ ᱞᱮᱱᱠᱷᱟᱱ ᱫᱚ ᱵᱷᱟᱹᱜᱤᱜᱼᱟ ᱠᱟᱥᱴᱚᱢᱟᱨ ᱠᱚ ᱩᱱᱟᱹᱜ ᱫᱚ ᱵᱟᱠᱚ ᱛᱟᱸᱦᱮᱱᱟ ᱛᱚ ᱥᱟᱹᱜᱤᱧᱚᱜ ᱨᱮᱭᱟᱜ ᱵᱩᱡᱷᱟᱹᱣ ᱮᱜ ᱜᱮᱭᱟᱢ ᱥᱟᱹᱜᱤᱧ ᱧᱚᱜ ᱜᱮᱭᱟ ᱚᱱᱟ ᱠᱷᱟᱹᱛᱤᱨ ᱛᱮ ᱦᱮᱸ ᱦᱮᱸ ᱢᱟ ᱵᱮᱥ ᱴᱷᱤᱠ ᱜᱮᱭᱟ ᱛᱟᱦᱞᱮ ᱦᱤᱡᱩᱜ ᱢᱮ ᱛᱟᱦᱞᱮ ᱱᱚᱝᱠᱟ ᱜᱮ ᱛᱟᱦᱞᱮ ᱵᱮᱥ ᱴᱷᱤᱠ ᱛᱟᱦᱞᱮ